ᱟᱵᱚ ᱥᱟᱱᱟᱢ ᱠᱚ ᱡᱩᱫᱤ ᱡᱟᱦᱟᱸ ᱠᱚᱨᱮ ᱵᱚ ᱫᱟᱬᱟᱱᱟ ᱮᱱᱠᱷᱟᱱ ᱟᱵᱚ ᱫᱚ

ᱩᱱᱠᱟᱹᱜ ᱞᱩᱜᱽᱲᱤ ᱫᱚᱨᱠᱟᱨ ᱫᱚᱨᱠᱟᱨ ᱢᱮᱱᱟᱜᱼᱟ ᱡᱟᱦᱟᱸ ᱞᱮᱠᱟ ᱡᱩᱫᱤ ᱱᱤᱛᱚᱜ ᱨᱟᱵᱟᱝ ᱫᱤᱱ ᱠᱟᱱᱟ ᱟᱫᱚ ᱨᱟᱵᱟᱝ ᱫᱤᱱ ᱨᱮᱫᱚ ᱟᱵᱚ ᱫᱚ ᱯᱤᱪᱷᱟᱹᱲᱤ ᱥᱮ ᱥᱩᱭᱮᱴᱟᱨ ᱥᱮ ᱠᱳᱴ ᱞᱟᱹᱠᱛᱤᱜ ᱠᱟᱱᱟ ᱪᱮᱫᱟᱜ ᱡᱮ ᱨᱟᱵᱟᱝ ᱠᱷᱚᱱ ᱵᱟᱧᱪᱟᱣ ᱦᱩᱭ ᱵᱚᱱᱟ ᱟᱨ ᱡᱩᱫᱤ ᱟᱵᱚ ᱞᱩᱜᱩ ᱵᱩᱨᱩ ᱜᱷᱟᱱᱴᱟ ᱵᱟᱲᱮ ᱥᱮ ᱢᱟᱨᱟᱝ ᱵᱩᱨᱩ ᱥᱮ ᱫᱚᱞᱢᱟ ᱵᱩᱨᱩ ᱵᱚᱫᱟᱱᱟ ᱮᱱᱠᱷᱟᱱ ᱚᱸᱰᱮ ᱫᱟᱛᱟᱣᱱᱤ ᱩᱢ ᱯᱷᱟᱨᱪᱟᱣ ᱞᱟᱹᱜᱤᱫ ᱥᱟᱵᱚᱱ ᱥᱩᱱᱩᱢ ᱫᱚᱛᱚ ᱫᱷᱩᱛᱤ ᱞᱟᱹᱠᱛᱤᱜ ᱠᱟᱱᱟ ᱪᱮᱫᱟᱜ ᱵᱟᱝᱢᱟ ᱚᱸᱰᱮ ᱫᱚ ᱫᱟᱹᱛᱟᱹᱱᱤ ᱫᱚᱛᱚ ᱫᱷᱩᱛᱤ ᱵᱟᱝ ᱵᱚ ᱧᱟᱢᱟ ᱚᱱᱟᱛᱮ ᱚᱱᱟ ᱫᱚ ᱟᱯᱱᱟᱨ ᱥᱟᱯᱟᱵ ᱟᱵᱚᱛᱮ ᱤᱫᱤ ᱦᱩᱭᱩᱜᱼᱟ

ᱟᱭᱩᱵ ᱵᱮᱲᱟ ᱛᱟᱦᱮᱸ ᱨᱮᱱᱟᱜ ᱴᱷᱟᱹᱣᱠᱟᱹᱣ ᱠᱟᱱᱟ ᱮᱱᱠᱷᱟᱱ ᱡᱟᱹᱯᱤᱫ ᱞᱟᱹᱜᱤᱫ ᱯᱟᱹᱴᱤᱭᱟᱹ ᱥᱤᱯᱤ ᱪᱷᱟᱣᱲᱤ ᱚᱱᱠᱟᱱ ᱥᱚᱢᱟᱱ ᱵᱚ ᱤᱫᱤᱭᱟ ᱡᱟᱦᱟᱸ ᱛᱮ ᱟᱵᱚ ᱚᱸᱰᱮ ᱵᱚ ᱱᱟᱯᱟᱭ ᱛᱮᱵᱚ ᱡᱟᱹᱯᱤᱫ ᱡᱤᱨᱟᱹᱣ ᱫᱟᱲᱮᱭᱟᱜᱼᱢᱟ ᱡᱚᱛᱚ ᱠᱚᱴᱷᱮᱱ ᱫᱟᱹᱛᱟᱹᱱᱤ ᱥᱟᱵᱚᱱ ᱥᱩᱱᱩᱢ ᱟᱨ ᱡᱟᱦᱟᱸ ᱯᱟᱞᱟᱴᱚᱜ ᱞᱩᱜᱽᱲᱤᱡ ᱠᱚ ᱞᱟᱹᱠᱛᱤᱜ ᱠᱟᱱᱟ ᱵᱚ ᱪᱮᱫᱟᱜ ᱵᱟᱝᱢᱟ ᱱᱤᱭᱟᱹ ᱵᱟᱨᱥᱤᱧ ᱚᱠᱚᱭᱮᱢ ᱠᱷᱚᱡᱮᱭᱟ ᱟᱯᱱᱟᱨ ᱛᱮ ᱤᱫᱤ ᱞᱮᱠᱷᱟᱱ ᱜᱮ ᱵᱷᱟᱹᱜᱤᱭᱟ